ᱦᱮᱸ ᱤᱭᱟᱹ ᱵᱟᱯᱤ ᱟᱢ ᱚᱸᱻ ᱟᱯᱮ ᱚᱸᱰᱮ ᱯᱷᱩᱴᱵᱚᱞ ᱜᱟᱛᱮ ᱠᱚ ᱦᱩᱭ ᱵᱟᱲᱟᱜ ᱠᱟᱱ ᱜᱮᱭᱟ ᱚᱸᱻ ᱟᱨ ᱚᱱᱮ ᱠᱚᱪᱤᱝ ᱚᱸᱻ ᱠᱚᱪᱤᱝ ᱴᱚᱪᱤᱝ ᱠᱚᱨᱟᱣ ᱮᱫᱟ ᱛᱟᱦᱮᱱᱟᱯᱮ ᱥᱮ ᱪᱮᱫ ᱱᱮᱛᱟᱨ ᱯᱮ ᱠᱚᱨᱟᱣ ᱜᱮᱭᱟ ᱢᱚᱡᱽ ᱛᱮ ᱵᱟᱝ ᱦᱩᱭᱩᱜ ᱠᱟᱱᱟ ᱟᱪᱷᱟ ᱟᱪᱷᱟ ᱤᱧ ᱯᱷᱨᱤ ᱛᱮᱧ ᱠᱚᱪᱤᱝ ᱯᱮᱭᱟ ᱟᱯᱮ ᱠᱤ ᱯᱮ ᱨᱮᱵᱮᱱᱚᱜᱼᱟ ᱠᱚᱞᱮᱡᱽ ᱩᱱᱠᱩ ᱟᱢ ᱨᱮᱱ ᱡᱮᱴᱟ ᱫᱚᱞ ᱦᱮᱱᱟᱜ ᱠᱚ ᱢᱟᱨᱮ ᱫᱚᱞ ᱩᱱᱠᱩ ᱫᱚᱞ ᱨᱮᱱ ᱠᱚᱲᱟ ᱠᱚ ᱞᱟᱹᱭᱟᱠᱚ ᱢᱮ ᱡᱮ ᱠᱚᱞᱮᱡᱽ ᱢᱟᱴ ᱨᱮ ᱦᱟᱹᱡᱩᱜ ᱠᱟᱱ ᱜᱮᱞᱵᱟᱨ ᱛᱟᱹᱨᱤᱠ ᱠᱷᱚᱱᱟᱜ ᱠᱳᱪᱤᱝ ᱯᱤᱭᱟᱹᱧ ᱦᱮᱸ ᱟᱯᱮ ᱦᱮᱸ ᱟᱯᱮ ᱟᱨ ᱞᱟᱹᱭᱟᱠᱚ ᱢᱮ ᱡᱮ ᱵᱚᱞ ᱡᱟᱹᱨᱥᱤ ᱟᱨ ᱤᱭᱟᱹ ᱵᱩᱴ ᱠᱚ ᱚᱱᱟᱠᱩᱧ ᱮᱢᱟ ᱯᱮᱭᱟ ᱱᱟᱣᱟ ᱛᱮ ᱟᱨᱦᱚᱸ ᱴᱤᱢ ᱱᱟᱣᱟ ᱛᱮ ᱴᱤᱢ ᱵᱮᱱᱟᱣ ᱦᱩᱭᱩᱜᱼᱟ ᱱᱮᱛᱟᱨ ᱱᱚᱣᱟ ᱪᱮᱛᱟᱱ ᱨᱮ ᱟᱹᱰᱤ ᱟᱭᱢᱟ ᱠᱷᱮᱞᱳᱰ ᱠᱚ ᱪᱟᱞᱟᱜ ᱠᱟᱱᱟ ᱯᱷᱩᱴᱵᱚᱞ ᱪᱮᱛᱟᱱ ᱛᱮ ᱰᱤᱥᱴᱤᱠ ᱰᱤᱥᱴᱤᱠ ᱨᱟᱡᱽ ᱱᱚᱣᱟ ᱯᱚᱱᱚᱛ ᱴᱚᱴᱷᱟ ᱨᱮᱦᱚᱸ ᱟᱯᱮ ᱜᱟᱛᱮ ᱨᱮᱭᱟᱜ ᱪᱟᱱᱥ ᱯᱮ ᱧᱟᱢᱟ

ᱟᱪᱷᱟ ᱴᱷᱤᱠ ᱜᱮᱭᱟ ᱛᱟᱦᱚᱞᱮ ᱢᱟ ᱛᱟᱦᱚᱞᱮ ᱚᱱᱠᱟ ᱜᱮ ᱞᱟᱹᱭᱟᱠᱚ ᱢᱮ ᱟᱢ ᱨᱮᱱ ᱜᱟᱛᱮ ᱠᱩ ᱴᱷᱤᱠ ᱜᱮᱭᱟ ᱢᱟ ᱛᱚᱵᱮ